ᱦᱮᱞᱳ ᱴᱨᱟᱵᱷᱮᱹᱞ ᱮᱡᱮᱱᱥᱤ ᱤᱧ ᱫᱚ ᱟᱯᱮᱭᱟᱜ ᱴᱨᱟᱵᱷᱮᱹᱞ ᱮᱡᱮᱱᱥᱤ ᱠᱷᱚᱱ ᱢᱤᱫᱴᱟᱝ ᱠᱮᱹᱵ ᱤᱧ ᱵᱩᱠᱤᱝ ᱞᱮᱜᱼᱟ ᱡᱟᱦᱟᱸ ᱫᱚ ᱟᱹᱰᱤᱜᱟᱱ ᱚᱠᱛᱚ ᱦᱩᱭ ᱟᱠᱟᱱᱟ ᱢᱮᱱᱠᱷᱟᱱ ᱱᱤᱛᱦᱚᱸ ᱟᱹᱣᱨᱤ ᱦᱤᱡᱩᱜᱼᱟᱭ ᱚᱱᱟ ᱞᱟᱹᱜᱤᱫ ᱛᱮ ᱯᱮ ᱴᱷᱮᱱ ᱠᱷᱚᱱ ᱡᱟᱦᱟᱸ ᱠᱮᱹᱵ ᱤᱧ ᱵᱩᱠᱤᱝ ᱞᱮᱫᱟ ᱚᱱᱟ ᱠᱮᱹᱵ ᱫᱚ ᱤᱧ ᱫᱚ ᱟᱫᱚ ᱵᱟᱹᱧ ᱦᱟᱛᱟᱣᱫᱟ ᱟᱨ ᱵᱟᱝ ᱞᱟᱹᱠᱛᱤᱭᱤᱧ ᱠᱟᱱᱟ ᱱᱤᱛ ᱫᱚ ᱟᱫᱚ ᱟᱨ ᱤᱧᱟ ᱜ ᱡᱟᱦᱟᱸ ᱮᱰᱵᱷᱟᱱᱥ ᱴᱟᱠᱟ ᱯᱮᱢᱮᱱᱴ ᱞᱮᱜ ᱟᱹᱧ ᱚᱱᱟ ᱮᱰᱵᱷᱟᱱᱥ ᱴᱟᱠᱟ ᱨᱩᱣᱟᱹᱲ ᱠᱟᱹᱛᱤᱧ ᱯᱮ